ᱟᱛᱳ ᱴᱚᱞᱟ ᱯᱟᱲᱟ ᱨᱮ ᱥᱚᱨᱠᱟᱨᱤ ᱜᱚᱲᱚ ᱥᱚᱯᱚᱦᱚᱫ ᱢᱟ ᱟᱹᱰᱤ ᱜᱮ ᱠᱚᱢ ᱜᱮᱭᱟ ᱡᱟᱦᱟᱸ ᱜᱚᱲᱚ ᱥᱚᱯᱚᱦᱚᱫ ᱠᱚ ᱧᱟᱢᱚᱜ ᱠᱟᱱᱟ ᱚᱱᱟ ᱠᱚᱢᱟ ᱨᱟᱡᱽ ᱱᱤᱛᱤ ᱪᱟᱢᱪᱟ ᱵᱮᱞᱪᱟ ᱠᱚ ᱡᱚᱢ ᱪᱟᱵᱟᱭᱮᱜᱼᱟ ᱡᱟᱦᱟᱸ ᱤᱫᱤ ᱠᱟᱛᱮ ᱦᱚᱲ ᱠᱚ ᱪᱮᱛᱟᱱ ᱥᱮᱫ ᱠᱚ ᱨᱟᱠᱟᱵᱼᱟ ᱚᱱᱟ ᱵᱟᱫᱟᱞ ᱞᱟᱛᱟᱨ ᱥᱮᱫ ᱠᱚ ᱚᱨ ᱟᱸᱲᱜᱚᱭᱮᱫ ᱠᱚᱣᱟ ᱚᱱᱟ ᱠᱷᱟᱹᱛᱤᱨ ᱟᱛᱳ ᱴᱚᱞᱟ ᱯᱟᱲᱟ ᱨᱮ ᱨᱟᱡᱽ ᱟᱹᱨᱤ ᱨᱮᱭᱟᱜ ᱡᱟᱦᱟᱸ ᱢᱟᱱᱮ ᱥᱚᱠᱚᱡ ᱨᱚᱰᱚᱡ ᱚᱱᱟ ᱛᱮᱜᱮ ᱟᱛᱳ ᱫᱤᱥᱚᱢ ᱫᱚ ᱴᱚᱞᱚᱢᱚᱞᱚ ᱟᱠᱟᱱᱟ ᱡᱟᱦᱟᱸ ᱦᱚᱛᱮᱛᱮ ᱱᱤᱛᱳᱜ ᱫᱚ ᱨᱮᱸᱜᱮᱡ ᱛᱮᱛᱟᱝ ᱟᱨ ᱵᱟᱝ ᱡᱟᱦᱟᱸ ᱛᱤᱱᱟᱹᱜ ᱵᱟᱹᱲᱤᱡ ᱠᱚᱢ ᱢᱮᱱᱟᱜᱼᱟ ᱚᱱᱟ ᱠᱚᱫᱚ ᱩᱱᱟᱹᱜ ᱰᱷᱮᱨ ᱵᱟᱭ ᱟᱠᱚᱴᱮᱜᱼᱟ ᱢᱮᱱᱠᱷᱟᱱ ᱨᱟᱡᱽᱟᱹᱨᱤ ᱨᱮᱭᱟᱜ ᱪᱟᱞ ᱥᱟᱶᱛᱮ ᱦᱚᱲᱟᱜ ᱪᱟᱹᱞ ᱪᱚᱞᱚᱱ ᱟᱹᱰᱤ ᱛᱮᱫ ᱜᱮ ᱵᱟᱹᱲᱤᱡ ᱟᱠᱟᱱᱟ ᱚᱱᱟ ᱟᱨᱦᱚᱸ ᱥᱚᱞᱦᱮ ᱟᱹᱨᱩ ᱫᱚ ᱚᱠᱛᱚ ᱞᱟᱜᱟᱜᱼᱟ ᱚᱱᱟ ᱥᱚᱞᱦᱮᱜ ᱛᱮ ᱟᱵᱚ ᱢᱟᱹᱱᱢᱤ ᱦᱚᱯᱚᱱ ᱦᱤᱴᱟᱹᱝ ᱡᱷᱟᱲᱟᱝ ᱨᱮᱜᱮ ᱵᱚ ᱛᱟᱦᱮᱱ ᱠᱟᱱᱟ ᱚᱱᱟ ᱤᱫᱤ ᱠᱟᱛᱮ ᱱᱚᱣᱟ ᱫᱚ ᱡᱚᱛᱚᱠᱷᱚᱱ ᱥᱚᱞᱦᱮ ᱫᱚ ᱨᱟᱡᱽᱟᱹᱨᱤ ᱠᱚᱣᱟᱜ ᱜᱮ ᱠᱟᱱᱟ ᱥᱟᱶᱛᱮ ᱨᱟᱡᱽᱟᱹᱨᱤ ᱫᱚᱞ ᱠᱚᱨᱮᱱ ᱡᱟᱦᱟᱸᱭ ᱪᱟᱢᱪᱟ ᱵᱮᱞᱪᱟ ᱢᱮᱱᱟᱜ ᱠᱚᱣᱟ ᱟᱛᱳ ᱴᱚᱞᱟ ᱯᱟᱲᱟ ᱨᱟᱠᱟᱵ ᱞᱟᱹᱜᱤᱫ ᱛᱮ ᱡᱚᱛᱚ ᱢᱤᱫ ᱠᱟᱛᱮ ᱠᱚ ᱛᱟᱲᱟᱢ ᱞᱮᱠᱷᱟᱱ ᱜᱮ ᱟᱛᱳ ᱴᱚᱞᱟ ᱯᱟᱲᱟ ᱦᱟᱨᱟ ᱵᱩᱨᱩ ᱨᱮ ᱟᱱᱟᱴ ᱫᱚ ᱪᱮᱫ ᱦᱚᱸ ᱵᱟᱭ ᱛᱟᱦᱮᱱᱟ